ᱦᱮᱞᱳ ᱦᱮᱸ ᱦᱮᱸ ᱵᱤᱫᱽᱫᱟᱫᱷᱚᱨᱯᱩᱨ ᱠᱟᱱ ᱜᱮᱭᱟ ᱦᱮᱸ ᱦᱮᱸ ᱴᱷᱤᱠᱜᱮᱭᱟ ᱞᱟᱹᱭ ᱢᱮ ᱦᱮᱸ ᱦᱮᱸ ᱯᱨᱳᱜᱨᱟᱢ ᱦᱩ ᱩᱜ ᱠᱟᱱᱟ ᱱᱚᱜᱼᱚᱭ ᱦᱩᱞᱢᱟᱦᱟ ᱩᱸ ᱚᱱᱟᱜᱮᱞᱮ ᱫᱚᱦᱚ ᱟᱠᱟᱫᱼᱟ ᱛᱤᱨᱤᱥᱮ ᱡᱩᱱ ᱟᱨ ᱮᱠᱛᱤᱨᱤᱥᱮ ᱡᱩᱱ ᱚᱱᱟ ᱵᱟᱨ ᱫᱤᱱ ᱞᱮ ᱫᱚᱦᱚ ᱟᱠᱟᱫᱼᱟ ᱟᱨ ᱛᱤᱨᱤᱥ ᱦᱮᱸ ᱵᱟᱨ ᱫᱤᱱ ᱚᱱᱟ ᱛᱤᱨᱤᱥᱮ ᱡᱩᱱ ᱥᱮᱛᱟᱜ ᱵᱮᱲᱟ ᱠᱷᱚᱱ ᱜᱮ ᱮᱱᱦᱤᱞᱳᱜ ᱫᱚ ᱮᱛᱚᱦᱚᱵ ᱫᱚ ᱦᱩᱭᱩᱜᱼᱟ ᱮᱱ ᱦᱤᱞᱳᱜ ᱫᱚ ᱦᱮᱸ ᱥᱮᱛᱟᱜ ᱥᱮᱡ ᱛᱮ ᱥᱮᱛᱟᱜ ᱟᱴ ᱵᱟᱡᱮ ᱠᱷᱚᱱ ᱦᱮᱸ ᱦᱮᱸ ᱥᱟᱯᱲᱟᱣ ᱦᱩᱭ ᱟᱠᱟᱱ ᱜᱮᱭᱟ ᱥᱮᱛᱟᱜ ᱵᱮᱞᱟ ᱚᱱᱟ ᱥᱤᱫᱩ ᱠᱟᱱᱩ ᱦᱩᱞ ᱡᱟᱦᱟᱸᱠᱤᱱ ᱞᱟᱹᱲᱦᱟᱹᱭ ᱞᱮᱱ ᱚᱱᱟ ᱤᱭᱟᱹᱛᱮ ᱥᱮᱛᱟᱜ ᱵᱮᱞᱟ ᱫᱚ ᱵᱩᱭᱩᱜᱼᱟ ᱢᱤᱫᱴᱮᱱ ᱫᱤᱵᱚᱥ ᱦᱩᱭᱩᱜᱼᱟ ᱟᱨ ᱤᱱᱟᱹ ᱠᱟᱛᱮ ᱫᱚ ᱦᱮᱸ ᱦᱮᱸ ᱱᱮᱣᱛᱟ ᱯᱮᱲᱟ ᱠᱚ ᱥᱮᱴᱮᱨᱟᱠᱟᱱᱟ ᱟᱭᱢᱟ ᱜᱟᱱ ᱦᱮᱸ ᱱᱮᱣᱛᱟ ᱯᱮᱲᱟ ᱠᱚ ᱥᱮᱴᱮᱨᱟᱠᱟᱱ ᱜᱮᱭᱟ ᱟᱨ ᱩᱸᱜ ᱩᱱᱠᱩ ᱟᱰᱮ ᱯᱟᱥᱮ ᱢᱟᱹᱱᱡᱷᱤ ᱠᱩ ᱢᱮᱱᱟᱜ ᱟᱠᱟᱜ ᱠᱚᱣᱟ ᱟᱭᱢᱟ ᱠᱩ ᱱᱮᱣᱛᱟᱣᱟᱠᱟᱫ ᱠᱚᱣᱟ ᱟᱭᱢᱟ ᱜᱟᱱ ᱜᱮᱠᱚ ᱦᱮᱡ ᱟᱠᱟᱱᱟ ᱦᱮᱸ ᱦᱮᱸ ᱥᱟᱯᱲᱟᱣ ᱟᱠᱟᱫ ᱜᱮᱭᱟ ᱞᱮ ᱩᱱᱠᱩ ᱠᱟᱹᱴᱤᱡᱼᱠᱟᱹᱴᱤᱡ ᱜᱤᱫᱽᱨᱟᱹ ᱠᱚᱣᱟᱜ ᱠᱷᱮᱸᱞᱳᱰ ᱵᱤᱥᱠᱩᱴ ᱫᱟᱹᱲ ᱛᱟᱨᱯᱚᱨ ᱥᱤᱢ ᱛᱩᱯᱩᱫ ᱟᱭᱢᱟ ᱜᱟᱱ ᱢᱮᱱᱟᱜ ᱟᱠᱟᱜᱼᱟ ᱠᱟᱹᱴᱤᱡ ᱜᱤᱫᱽᱨᱟᱹ ᱠᱚᱣᱟᱜ ᱢᱤᱭᱩᱡᱤᱠᱮᱞ ᱪᱮᱭᱟᱨ ᱟᱨᱦᱚᱸ ᱟᱭᱩᱯ ᱵᱮᱲᱟ ᱫᱚ ᱚᱱᱚᱬᱦᱮᱸ ᱠᱚ ᱢᱮᱱᱟᱜ ᱟᱠᱟᱫᱼᱟ ᱠᱚᱵᱤᱛᱟ ᱮᱥᱠᱟᱨ ᱥᱤᱨᱤᱧ ᱟᱭᱢᱟ ᱜᱟᱱ ᱢᱮᱱᱟᱜ ᱟᱠᱟᱜᱼᱟ ᱥᱟᱯᱲᱟᱣ ᱨᱮ ᱦᱮᱸ ᱟᱭᱩᱯ ᱥᱮᱱ ᱟᱭᱩᱯ ᱥᱮᱱ ᱫᱚ ᱚᱱᱮ ᱥᱤᱨᱤᱧ ᱠᱩᱡ ᱜᱮ ᱢᱮᱱᱟᱜ ᱟᱠᱟᱫᱼᱟ ᱮᱥᱠᱟᱨ ᱥᱤᱨᱤᱧ ᱦᱩᱸ ᱫᱚᱥᱟᱨ ᱫᱚᱥᱟᱨ ᱫᱤᱱ ᱫᱚ ᱦᱮᱸ ᱦᱮᱸ ᱥᱮᱛᱟᱜ ᱠᱷᱚᱱᱟᱜ ᱜᱮ ᱢᱮᱱᱟᱜ ᱟᱠᱟᱫᱼᱟ ᱮᱱᱦᱤᱞᱳᱜ ᱫᱚᱞᱮ ᱫᱚᱦᱚᱣᱟᱠᱟᱜᱼᱟ ᱱᱚᱜᱼᱚᱭ ᱮᱱᱮᱡ ᱥᱤᱨᱤᱧ ᱚᱱᱮ ᱫᱚᱞᱚᱜᱚᱛᱚ ᱱᱨᱤᱛᱛᱚ ᱚᱱᱟ ᱢᱮᱱᱟᱜ ᱟᱠᱟᱫᱼᱟ ᱟᱨ ᱟᱹᱭᱩᱯ ᱵᱮᱞᱟ ᱫᱚ ᱩᱱᱠᱩ ᱥᱤᱨᱯᱟᱹ ᱮᱢ ᱛᱟᱨ ᱤᱱᱟᱹ ᱠᱟᱛᱮ ᱫᱚ ᱚᱱᱟ ᱥᱤᱨᱤᱧ ᱞᱮ ᱫᱚᱦᱚᱣᱟᱠᱟᱜᱼᱟ ᱟᱹᱰᱤ ᱢᱚᱸᱡ ᱦᱩᱭᱩᱜᱼᱟ ᱧᱟᱢᱟᱠᱟᱜ ᱜᱮᱭᱟ ᱞᱮ ᱱᱚᱜᱼᱚᱭ ᱴᱚᱞᱟ ᱠᱷᱚᱡ ᱦᱚᱸ ᱡᱟᱜᱮ ᱛᱩᱞᱟᱹᱣ ᱠᱟᱱ ᱜᱮᱭᱟ ᱪᱟᱸᱫᱟ ᱵᱷᱮᱫᱟ ᱟᱨ ᱥᱚᱨᱠᱟᱨ ᱠᱷᱚᱡ ᱦᱚᱸ ᱛᱷᱚᱲᱟ ᱜᱚᱲᱚ ᱞᱮ ᱧᱟᱢᱟᱠᱟᱜ ᱜᱮᱭᱟ ᱚᱱᱟ ᱛᱮᱜᱮᱞᱮ ᱠᱚᱨᱟᱣ ᱦᱚᱪᱚᱭᱮᱫᱼᱟ ᱦᱮᱸ ᱛᱷᱚᱲᱟᱼᱛᱷᱚᱲᱟ ᱠᱚ ᱮᱢ ᱵᱟᱲᱟᱣᱟᱠᱟᱜ ᱞᱮᱜᱮᱭᱟ ᱡᱚᱛᱚ ᱦᱚᱲ ᱜᱮᱠᱩ ᱜᱚᱲᱚᱣᱟᱠᱟᱜ ᱞᱮᱜᱮᱭᱟ ᱦᱮᱸ ᱥᱟᱦᱟᱡᱡᱚ ᱠᱚ ᱮᱢ ᱠᱟᱜ ᱞᱮᱜᱮᱭᱟ ᱥᱚᱝᱥᱛᱷᱟ ᱨᱮᱭᱟᱜ ᱧᱩᱛᱩᱢ ᱩᱸ ᱢᱤᱫᱴᱮᱱ ᱦᱩᱭᱩᱜ ᱠᱟᱱᱟ ᱥᱟᱶᱛᱟᱞᱤ ᱨᱮᱭᱟᱜ ᱠᱟᱱ ᱜᱮᱭᱟ ᱦᱩᱸ ᱴᱷᱤᱠᱜᱮᱭᱟ ᱦᱮᱸ ᱦᱤᱡᱩᱜ ᱠᱟᱱ ᱜᱮᱭᱟ ᱠᱚ ᱦᱮᱸ ᱥᱮᱴᱮᱨᱚᱜ ᱠᱟᱱ ᱜᱮᱭᱟ ᱠᱚ ᱡᱮ ᱢᱟᱹᱱᱟᱱ ᱦᱚᱲ ᱦᱚᱸ ᱱᱮᱣᱛᱟ ᱦᱩᱭᱟᱠᱟᱱ ᱜᱮᱭᱟ ᱦᱩᱸ ᱟᱨ ᱴᱚᱞᱟ ᱠᱚᱨᱮᱱ ᱢᱟᱹᱱᱡᱷᱤ ᱵᱟᱵᱟ ᱠᱚ ᱢᱮᱱᱟᱜ ᱟᱠᱟᱫ ᱠᱚᱣᱟ ᱦᱩᱸ ᱦᱮᱸ ᱦᱮᱸ ᱦᱮᱸ ᱴᱷᱤᱠᱜᱮᱭᱟ ᱦᱮᱸ ᱦᱮᱸ ᱦᱮᱸ ᱩᱱᱠᱩ ᱫᱚ ᱵᱟᱞᱮ ᱟᱹᱜᱩ ᱟᱠᱟᱫ ᱠᱚᱣᱟ ᱟᱫᱚ ᱩᱱᱠᱩ ᱟᱹᱜᱩ ᱠᱚᱨᱛᱮ ᱜᱮᱞᱮ ᱟᱭᱢᱟ ᱜᱟᱱ ᱠᱷᱚᱨᱚᱪ ᱦᱩᱭᱩᱜ ᱠᱟᱱᱟ ᱛᱚ ᱟᱫᱚ ᱩᱱᱠᱩ ᱠᱚᱫᱚ ᱵᱟᱞᱮ ᱟᱹᱜᱩ ᱟᱠᱟᱫ ᱠᱚᱣᱟ ᱟᱫᱚ ᱢᱮᱱᱟᱜ ᱫᱚ ᱢᱮᱱᱟᱜ ᱟᱠᱟᱫ ᱠᱚᱜᱮᱭᱟ ᱞᱟᱹᱴᱩᱣᱟᱱ ᱦᱚᱲ ᱦᱚᱸ ᱩᱱᱠᱩ ᱢᱮᱱᱟᱜ ᱟᱠᱟᱫ ᱠᱚᱜᱮᱭᱟ ᱩᱱᱠᱩ ᱦᱚᱸᱞᱮ ᱟᱹᱜᱩᱭᱮᱫ ᱠᱚᱜᱮᱭᱟ ᱦᱮᱸ ᱦᱮᱸ ᱦᱮᱸ ᱦᱮᱸ ᱚᱱᱮ ᱵᱚᱞ ᱴᱟᱸᱰᱤ ᱦᱮᱱᱟᱜ ᱟᱠᱟᱫ ᱚᱸᱰᱮ ᱜᱮ ᱱᱟᱦᱟᱸᱜ ᱟᱫᱚ ᱱᱟᱦᱟᱸᱜ ᱡᱚᱠᱷᱚᱱ ᱱᱟᱦᱟᱸᱜ ᱮᱢ ᱦᱤᱡᱩᱜᱼᱟ ᱱᱟᱦᱟᱸᱜ ᱛᱚᱠᱷᱚᱱ ᱱᱟᱦᱟᱸᱜ ᱮᱢ ᱯᱷᱳᱱᱟ ᱦᱮᱸ ᱦᱮᱸ ᱴᱷᱤᱠ ᱜᱮᱭᱟ ᱦᱮᱸ ᱦᱮᱸ ᱦᱩᱸ ᱡᱚᱦᱟᱨ